ᱚᱲᱟᱜ ᱨᱮ ᱮᱠᱞᱟ ᱛᱟᱦᱮᱱ ᱚᱠᱛᱚ ᱤᱧ ᱟᱹᱰᱤ ᱨᱟᱹᱥᱠᱟᱹ ᱨᱮᱧ ᱛᱟᱦᱮᱱᱟ ᱥᱮ ᱚᱲᱟᱜ ᱦᱚᱲ ᱠᱟᱹᱢᱤ ᱚᱠᱛᱚ ᱦᱚᱸ ᱚᱲᱟᱜ ᱦᱚᱲ ᱠᱚ ᱠᱟᱹᱢᱤᱭᱟ ᱩᱱᱨᱮᱦᱚᱸ ᱟᱹᱰᱤ ᱨᱟᱹᱥᱠᱟᱹ ᱜᱮ ᱵᱩᱡᱷᱟᱹᱜᱼᱟ ᱥᱟᱶᱛᱮ ᱤᱧ ᱦᱚᱸᱧ ᱠᱟᱹᱢᱤᱭᱟ ᱟᱨ ᱠᱟᱹᱢᱤ ᱚᱠᱛᱚ ᱦᱚᱲ ᱠᱚ ᱥᱮᱨᱮᱧ ᱟᱠᱚᱣᱟ ᱡᱮᱢᱚᱱ ᱢᱤᱫᱴᱤᱡ ᱚᱱᱮ ᱥᱮᱨᱮᱧ ᱚᱰᱚᱠ ᱟᱠᱟᱱ ᱟᱵᱚᱫᱚ ᱥᱟᱸᱜᱮ ᱵᱚᱭᱦᱟ ᱵᱟᱹᱫᱽ ᱵᱟᱹᱭᱜᱟᱹᱲ ᱨᱮ ᱠᱟᱹᱢᱤ ᱛᱟᱵᱚᱱ ᱨᱟᱹᱥᱠᱟᱹ ᱜᱮ ᱨᱚᱲ ᱛᱟᱵᱚᱱ ᱨᱟᱹᱥᱠᱟᱹᱜᱮ ᱞᱟᱸᱫᱟ ᱛᱟᱵᱚᱱ ᱦᱚᱲᱢᱚ ᱞᱤᱸᱠᱤᱫ ᱞᱤᱸᱠᱤᱫ ᱠᱟᱹᱢᱤ ᱛᱟᱵᱚᱱ ᱚᱱᱮ ᱥᱮᱨᱮᱧ ᱠᱟᱫᱟ ᱠᱚ ᱚᱱᱟ ᱥᱮᱨᱮᱧ ᱜᱮ ᱟᱫᱚ ᱠᱟᱹᱢᱤ ᱚᱠᱛᱚ ᱫᱚ ᱥᱮᱨᱮᱧ ᱟᱜᱼᱟ ᱠᱚ ᱟᱨ ᱠᱟᱹᱢᱤ ᱚᱠᱛᱚ ᱥᱮᱨᱮᱧ ᱞᱮᱠᱷᱟᱱ ᱟᱹᱰᱤ ᱯᱷᱩᱨᱛᱤ ᱥᱟᱺᱦᱤᱡ ᱥᱮ ᱨᱟᱹᱥᱠᱟᱹ ᱥᱟᱺᱦᱤᱡ ᱵᱩᱡᱷᱟᱹᱜᱼᱟ ᱠᱟᱹᱢᱤ ᱦᱚᱸ ᱠᱟᱹᱢᱤ ᱚᱠᱛᱚ ᱦᱚᱸ ᱟᱹᱲᱤᱥ ᱵᱟᱝ ᱵᱩᱡᱷᱟᱹᱜᱼᱟ ᱚᱱᱟ ᱤᱠᱷᱟᱹ ᱛᱮ ᱠᱟᱹᱢᱤ ᱚᱠᱛᱚ ᱥᱮᱨᱮᱧ ᱞᱮᱠᱷᱟᱱ ᱠᱟᱹᱢᱤ ᱠᱚᱦᱚᱸ ᱵᱷᱟᱜᱮ ᱠᱟᱹᱢᱤ ᱥᱟᱱᱟᱣᱟ